ᱟᱞᱮ ᱱᱚᱣᱟ ᱫᱷᱟᱨᱮᱯᱟᱥ ᱠᱚᱨᱮ ᱢᱟᱱᱮ ᱴᱷᱟᱶ ᱠᱚᱨᱮ ᱱᱟᱦᱟᱜ ᱚᱠᱟ ᱧᱮᱧᱮᱞᱟᱱ ᱡᱟᱭᱜᱟᱢᱟ ᱟᱹᱰᱤ ᱢᱮᱱᱟᱜ ᱜᱮᱭᱟ ᱡᱟᱭᱜᱟ ᱠᱚ ᱟᱭᱢᱟ ᱞᱮᱠᱟᱱ ᱡᱟᱭᱜᱟ ᱟᱫᱚ ᱡᱟᱹᱥᱛᱤ ᱫᱚ ᱫᱤᱥᱚᱢ ᱫᱟᱬᱟᱱ ᱦᱚᱲ ᱠᱚ ᱦᱤᱡᱩᱜᱼᱟ ᱞᱩᱜᱩᱵᱩᱨᱩ ᱨᱟᱡᱽ ᱨᱟᱯᱟᱜ ᱡᱟᱦᱟᱸ ᱞᱮᱠᱟ ᱞᱩᱜᱩ ᱵᱩᱨᱩ ᱨᱮᱫᱚ ᱞᱩᱜᱩ ᱵᱟᱵᱟ ᱞᱩᱜᱩ ᱟᱭᱳᱵᱚᱱ ᱵᱚᱸᱜᱟ ᱟᱹᱠᱤᱱᱟ ᱚᱱᱟ ᱧᱮᱧᱮᱞ ᱦᱚᱲ ᱫᱚᱢᱮ ᱠᱚ ᱦᱤᱡᱩᱜᱼᱟ ᱚᱱᱟ ᱟᱨ ᱨᱟᱡᱽ ᱨᱟᱯᱯᱟ ᱨᱮᱫᱚ ᱡᱟᱝᱵᱟᱦᱟ ᱵᱚᱱ ᱟᱹᱛᱩᱭᱟ ᱟᱫᱚ ᱚᱱᱟᱠᱚ ᱧᱮᱞ ᱞᱟᱹᱜᱤᱫᱛᱮ ᱦᱚᱲ ᱢᱟᱱᱮ ᱡᱚᱛᱚᱣᱟᱜ ᱥᱩᱵᱤᱫᱷᱟ ᱠᱚ ᱧᱟᱢ ᱜᱮᱭᱟ ᱡᱚᱛᱚᱣᱟᱜ ᱜᱟᱹᱰᱤ ᱢᱚᱴᱚᱨ ᱫᱟᱜ ᱡᱚᱢ ᱧᱩ ᱦᱳᱴᱮᱞ ᱠᱚ ᱡᱚᱛᱚᱣᱟᱜ ᱥᱩᱵᱤᱫᱷᱟ ᱧᱟᱢᱚᱜᱼᱟ ᱟᱫᱚ ᱚᱱᱟ ᱛᱟᱦᱮᱱ ᱨᱮᱭᱟᱜ ᱜᱮ ᱠᱟᱹᱴᱤᱡ ᱯᱨᱚᱵᱽᱞᱮᱢ ᱦᱩᱭᱩᱜᱼᱟ ᱛᱟᱠᱚ ᱡᱟᱦᱟᱸ ᱞᱮᱠᱟ ᱩᱱᱟᱹᱜ ᱥᱟᱸᱜᱮ ᱦᱚᱲ ᱠᱚ ᱦᱮᱡ ᱠᱚᱜᱼᱟ ᱡᱷᱟᱹᱞ ᱡᱷᱟᱹᱞ ᱠᱚᱨᱮ ᱡᱮᱞᱮᱠᱟ ᱚᱲᱟᱜ ᱨᱮᱠᱚ ᱛᱟᱦᱮᱱᱟ ᱛᱟᱦᱮᱱ ᱚᱲᱟᱜ ᱚᱱᱟ ᱠᱚ ᱦᱩᱱᱟᱹᱝ ᱵᱟᱹᱲᱛᱤ ᱧᱚᱜᱚᱜᱼᱟ ᱤᱧ ᱢᱮᱱᱮᱫ ᱞᱮᱠᱟ ᱠᱟᱛᱷᱟᱛᱮ ᱚᱲᱟᱜ ᱦᱩᱱᱟᱹᱝ ᱵᱟᱹᱲᱛᱤ ᱧᱚᱜᱚᱜᱼᱟ ᱨᱮᱹᱴ ᱠᱚ ᱠᱚᱢ ᱧᱚᱜᱚᱜ ᱮᱱᱠᱷᱟᱱ ᱥᱩᱵᱤᱫᱟ ᱦᱩᱱᱟᱹᱝ ᱟᱹᱰᱤ ᱱᱟᱯᱟᱭ ᱦᱩᱭᱩᱜᱼᱟ ᱟᱹᱰᱤ ᱥᱩᱵᱤᱫᱷᱟ ᱦᱩᱭᱩᱜᱼᱟ ᱡᱟᱦᱟᱸᱞᱮᱠᱟ ᱛᱟᱦᱮᱱ ᱚᱲᱟᱜ ᱠᱚ ᱦᱩᱱᱟᱹᱝ ᱠᱚᱢ ᱧᱚᱜ ᱠᱚᱢ ᱧᱚᱜᱚᱜᱼᱟ ᱦᱩᱱᱟᱹᱝ ᱫᱟᱢ ᱠᱚ ᱟᱨ ᱚᱲᱟᱜ ᱠᱚ ᱛᱟᱦᱮᱱ ᱚᱲᱟᱜ ᱠᱚ ᱟᱨᱦᱚᱸ ᱰᱷᱮᱨᱚᱜ ᱠᱷᱟᱱ ᱫᱚ ᱢᱟᱱᱮ ᱫᱟᱬᱟᱱ ᱦᱚᱲ ᱦᱚᱸ ᱵᱟᱠᱚ ᱚᱥᱩᱵᱤᱫᱟᱜᱼᱟ ᱟᱹᱰᱤ ᱱᱟᱯᱟᱭ ᱠᱚ ᱛᱟᱦᱮᱱᱟ ᱵᱮᱥ ᱚᱱᱟᱜᱮ ᱤᱧᱫᱚ ᱤᱧᱤᱧ ᱢᱮᱱᱮᱫᱼᱟ ᱚᱱᱟ